ᱦᱮᱞᱳ ᱡᱚᱦᱟᱨᱜᱮ ᱤᱧᱫᱚ ᱵᱟᱢ ᱧᱮᱞ ᱴᱷᱤᱠ ᱠᱟᱹᱫᱤᱧᱟ ᱛᱚ ᱟᱢᱫᱚᱧ ᱧᱮᱞ ᱴᱷᱤᱠ ᱠᱟᱜ ᱢᱮᱜᱮᱭᱟ ᱟᱢ ᱫᱚ ᱡᱷᱤᱱᱩᱠᱯᱩᱨ ᱟᱹᱛᱩ ᱨᱮᱱ ᱢᱟᱹᱡᱷᱤ ᱵᱟᱵᱟ ᱛᱳ ᱟᱢ ᱴᱷᱮᱱ ᱠᱷᱚᱱ ᱟᱹᱰᱤᱫᱤᱱ ᱢᱟᱱᱮ ᱟᱹᱰᱤᱫᱤᱱ ᱠᱷᱚᱱ ᱟᱢ ᱴᱷᱮᱱ ᱠᱷᱚᱱ ᱟᱸᱡᱚᱢ ᱥᱟᱱᱟᱧ ᱠᱟᱱᱟ ᱡᱮ ᱟᱵᱚ ᱱᱤᱭᱟᱹ ᱫᱮᱥᱨᱮ ᱦᱚᱲ ᱠᱚ ᱢᱚᱫᱽᱫᱷᱮᱨᱮ ᱚᱠᱚᱭ ᱠᱚᱠᱚ ᱟᱹᱭᱩᱨᱤᱭᱟᱹ ᱦᱚᱲ ᱨᱮᱱᱟᱜ ᱵᱮᱯᱟᱨ ᱛᱮ ᱱᱟᱥᱮᱭᱟᱜ ᱮᱢ ᱞᱟᱹᱭᱟᱹᱧ ᱞᱟᱹᱭ ᱟᱸᱡᱚᱢ ᱫᱟᱲᱮᱣ ᱵᱚᱱᱟ ᱦᱮᱸ ᱦᱮᱸ ᱢᱟ ᱛᱟᱦᱞᱮ ᱞᱟᱹᱭ ᱛᱟᱵᱚᱱ ᱯᱮ ᱦᱮᱸ ᱦᱮᱸ ᱦᱮᱸ ᱡᱟᱦᱟᱱᱟᱜ ᱠᱚᱭ ᱵᱚᱱ ᱟᱥᱟ ᱞᱮᱱᱠᱷᱟᱱ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱛᱳ ᱤᱧᱦᱚᱸ ᱟᱹᱰᱤ ᱢᱚᱡᱽ ᱤᱧ ᱟᱹᱭᱠᱟᱹᱣ ᱠᱮᱫᱟ ᱟᱹᱰᱤ ᱱᱟᱯᱟᱭᱤᱧ ᱟᱹᱭᱠᱟᱹᱣ ᱠᱮᱫᱟ ᱛᱳ ᱱᱟᱥᱮᱭᱟᱜ ᱮᱢ ᱞᱟᱹᱭ ᱥᱟᱰᱮ ᱟᱹᱫᱤᱧ ᱛᱮ ᱛᱳ ᱴᱷᱤᱠ ᱜᱮᱭᱟ ᱛᱟᱦᱞᱮ ᱦᱮᱸ ᱡᱚᱦᱟᱨᱜᱮ ᱴᱷᱤᱠᱜᱮᱭᱟ ᱛᱟᱦᱞᱮ ᱫᱚᱦᱚᱭ ᱫᱟᱹᱧ ᱦᱮᱸ ᱦᱩᱸ